ᱡᱚᱦᱟᱨᱜᱮ ᱤᱧ ᱟᱡᱳᱫᱤᱭᱟᱹ ᱵᱩᱨᱩ ᱠᱷᱚᱱᱧᱧ ᱞᱟᱹᱭᱫᱟᱹᱧ ᱞᱟᱹᱭᱫᱟ ᱡᱮ ᱢᱤᱫᱴᱮᱱ ᱟᱞᱮ ᱟᱛᱳ ᱨᱮᱱ ᱫᱟᱫᱟ ᱦᱚᱲᱮ ᱨᱩᱣᱟᱹᱜ ᱠᱟᱱ ᱛᱟᱦᱮᱱᱟ ᱟᱫᱚ ᱦᱚᱥᱯᱚᱴᱟᱞ ᱠᱚ ᱤᱫᱤ ᱠᱮᱫᱮᱭᱟ ᱛᱟᱦᱚᱞᱮ ᱚᱸᱰᱮ ᱦᱚᱸ ᱪᱤᱠᱤᱛᱥᱟ ᱞᱟᱹᱜᱤᱫ ᱰᱟᱠᱛᱚᱨ ᱢᱮᱱᱟᱜ ᱠᱚᱣᱟ ᱛᱚ ᱩᱱᱠᱩ ᱫᱚ ᱟᱠᱚ ᱦᱟᱱᱟᱱᱤᱭᱟᱹ ᱛᱮ ᱵᱮᱥᱛᱚ ᱨᱮ ᱢᱮᱱᱟᱜ ᱠᱚᱣᱟ ᱛᱟᱦᱚᱞᱮ ᱵᱟᱝᱠᱚ ᱪᱤᱠᱤᱛᱥᱟᱭᱮ ᱠᱟᱱᱟ ᱛᱚ ᱚᱸᱰᱮ ᱠᱚ ᱞᱟᱹᱭ ᱠᱮᱫᱟ ᱡᱮ ᱟᱞᱮᱫᱚ ᱵᱟᱝᱞᱮ ᱫᱟᱲᱮᱭᱟᱜᱼᱟ ᱵᱟᱝ ᱪᱤᱠᱤᱛᱥᱟ ᱛᱮᱜᱮ ᱠᱚ ᱞᱟᱹᱭ ᱠᱮᱫᱟ ᱛᱚᱠᱷᱚᱱ ᱫᱚ ᱮᱴᱟᱜ ᱨᱮᱠᱚ ᱴᱨᱟᱱᱥᱯᱷᱟᱨ ᱠᱮᱫᱮᱭᱟ ᱮᱴᱟᱜ ᱨᱮ ᱴᱨᱟᱱᱥᱯᱷᱟᱨ ᱠᱟᱛᱮ ᱤᱫᱤ ᱠᱮᱫᱮᱭᱟᱠᱚ ᱟᱫᱚ ᱚᱸᱰᱮ ᱵᱷᱟᱜᱮ ᱜᱮ ᱨᱟᱱᱠᱚ ᱮᱢᱟ ᱫᱮᱭᱟ ᱛᱚ ᱤᱧᱫᱚ ᱱᱤᱭᱟᱹᱜᱤᱧ ᱢᱮᱱᱟ ᱡᱮ ᱟᱞᱮ ᱟᱡᱳᱫᱤᱭᱟᱹ ᱵᱩᱨᱩ ᱫᱚ ᱱᱩᱱᱟᱹᱜ ᱥᱟᱹᱜᱤᱧ ᱫᱚ ᱟᱞᱮ ᱥᱮᱱᱚᱜ ᱞᱟᱜᱟᱣ ᱞᱮᱭᱟ ᱪᱮᱫᱟᱜ ᱥᱮ ᱟᱞᱮᱫᱚ ᱴᱟᱠᱟ ᱯᱚᱭᱥᱟᱛᱮ ᱚᱵᱷᱟᱵᱽ ᱦᱟᱱᱟ ᱱᱚᱣᱟᱛᱮ ᱵᱟᱝᱞᱮ ᱥᱮᱱ ᱫᱟᱲᱮᱭᱟᱜᱼᱟ ᱜᱟᱹᱰᱤ ᱜᱷᱚᱲᱟ ᱦᱚᱸ ᱩᱱᱟᱹᱜ ᱫᱚ ᱵᱟᱝ ᱪᱟᱹᱞᱩᱜᱼᱟ ᱪᱟᱹᱞᱩᱜᱼᱟ ᱩᱱᱟᱹᱜ ᱫᱤᱱ ᱫᱚ ᱵᱟᱝ ᱪᱟᱹᱞᱩᱜ ᱠᱟᱱ ᱛᱟᱦᱮᱱᱟ ᱢᱤᱫᱴᱮᱱᱜᱮ ᱥᱚᱨᱠᱟᱨᱤ ᱵᱟᱥ ᱛᱟᱦᱮᱸ ᱠᱟᱱᱟ ᱱᱮᱛᱟᱨ ᱫᱚ ᱪᱟᱹᱞᱩᱜ ᱠᱟᱱᱟ ᱚᱱᱟᱛᱮᱧ ᱢᱮᱱᱟ ᱱᱚᱣᱟᱜᱮ ᱪᱮᱫ ᱟᱞᱮ ᱟᱡᱳᱫᱤᱭᱟᱹ ᱵᱩᱨᱩ ᱨᱮᱫᱚ ᱱᱚᱰᱮ ᱜᱮ ᱵᱷᱟᱞᱮ ᱧᱚᱜ ᱪᱤᱠᱤᱛᱥᱟ ᱞᱮᱱᱟ ᱱᱚᱣᱟᱥᱮ ᱱᱚᱰᱮ ᱜᱮ ᱚᱱᱟᱜᱮ ᱤᱧᱟᱹᱜ ᱫᱚ